ᱤᱧ ᱯᱮᱱᱴᱤᱝ ᱠᱟᱨᱰ ᱱᱟᱣᱟ ᱥᱮᱨᱢᱟ ᱦᱟ ᱡᱩᱜ ᱡᱚᱠᱷᱚᱡ ᱤᱧ ᱯᱮᱱᱴᱤᱝ ᱞᱮᱫᱟ ᱜᱟᱛᱮ ᱠᱚ ᱱᱮᱣᱛᱟ ᱠᱚ ᱞᱟᱹᱜᱤᱫ ᱛᱤᱧ ᱚᱱᱟ ᱯᱮᱱᱴᱤᱝ ᱠᱟᱨᱰ ᱫᱩᱧ ᱵᱮᱱᱟᱣ ᱞᱮᱫᱟ ᱱᱟᱣᱟ ᱥᱮᱨᱢᱟ ᱦᱟᱹᱡᱩᱜ ᱚᱱᱟ ᱞᱟᱹᱜᱤᱫ ᱛᱤᱧ ᱵᱮᱱᱟᱣ ᱞᱮᱫᱟ ᱛᱤ ᱛᱤᱧ ᱵᱮᱱᱟᱣ ᱠᱟᱫᱟ ᱡᱮᱦᱮᱛᱩ ᱛᱤ ᱛᱮ ᱵᱮᱱᱟᱣ ᱫᱚ ᱟᱹᱰᱤ ᱨᱟᱹᱥᱠᱟᱹ ᱜᱮ ᱵᱩᱡᱷᱟᱹᱜᱼᱟ ᱟᱨ ᱠᱤᱨᱤᱧ ᱠᱟᱛᱮᱜ ᱫᱚ ᱩᱱᱟᱹᱜ ᱨᱟᱹᱥᱠᱟᱹ ᱵᱟᱝ ᱵᱩᱡᱷᱟᱹᱜᱼᱟ ᱱᱤᱡᱮ ᱛᱮ ᱵᱮᱱᱟᱣ ᱚᱱᱟ ᱫᱚ ᱟᱹᱰᱤ ᱨᱟᱹᱥᱠᱟᱹ ᱜᱮ ᱤᱧ ᱛᱤᱧ ᱯᱮᱱᱴᱤᱝ ᱞᱮᱫᱟ ᱤᱧ ᱛᱮᱧ ᱠᱟᱢᱪᱤ ᱠᱟᱛᱮᱜ ᱵᱷᱟᱡᱽ ᱠᱟᱛᱮᱜ ᱤᱧ ᱠᱟᱢᱪᱤ ᱞᱮᱫᱟ ᱟᱨ ᱤᱧ ᱱᱚᱠᱥᱟ ᱞᱮᱫᱟ ᱟᱹᱰᱤ ᱱᱟᱯᱟᱭ ᱜᱮ ᱦᱩᱭ ᱞᱮᱱᱟ ᱡᱟᱦᱟᱸᱭ ᱜᱟᱛᱮ ᱠᱩᱧ ᱮᱢᱟᱫ ᱠᱩ ᱛᱟᱦᱮᱸᱫ ᱩᱱᱠᱩ ᱦᱚᱸ ᱟᱹᱰᱤ ᱨᱟᱹᱥᱠᱟᱹ ᱛᱮᱜᱮ ᱠᱩ ᱟᱛᱟᱝ ᱠᱮᱫ ᱛᱤᱧᱟᱹ ᱤᱧ ᱛᱤᱧ ᱯᱮᱱᱴᱤᱝ ᱠᱟᱫᱟ ᱩᱱᱠᱩ ᱚᱱᱟᱧ ᱞᱟᱹᱭᱟᱫ ᱠᱚ ᱠᱷᱟᱡ ᱟᱹᱰᱤ ᱨᱟᱹᱥᱠᱟᱹ ᱠᱚ ᱵᱩᱡᱷᱟᱹᱣ ᱠᱮᱫᱟ